ᱤᱧ ᱫᱚ ᱥᱚᱨᱠᱟᱨᱤ ᱮᱯ ᱵᱚᱞᱛᱮ ᱫᱚ ᱫᱟ ᱳᱭᱮ ᱚᱯᱷ ᱥᱚᱞᱤᱭᱩᱥᱮᱱ ᱴᱤ ᱰᱟᱵᱞᱩ ᱮᱥ ᱢᱤᱫᱴᱟᱝ ᱮᱯ ᱢᱤᱱᱟ ᱠᱟᱫᱟ ᱩᱱᱟ ᱮᱯᱤᱧ ᱵᱮᱵᱚᱦᱟᱨ ᱜᱤᱭᱟ ᱥᱮ ᱴᱮᱞᱤᱜᱨᱟᱢ ᱦᱚᱹᱧ ᱵᱮᱵᱚᱦᱟᱨ ᱜᱮᱭᱟ ᱛᱚ ᱫᱟ ᱳᱭᱮ ᱚᱯᱷ ᱥᱚᱞᱤᱭᱩᱥᱮᱱ ᱡᱟᱦᱟ ᱮᱯ ᱢᱮᱱᱟᱜᱼᱟ ᱴᱤ ᱰᱟᱵᱞᱩ ᱮᱥ ᱮᱯ ᱫᱚᱹᱧ ᱵᱮᱵᱚᱦᱟᱨ ᱜᱮᱭᱟ ᱪᱮᱫᱟ ᱥᱮ ᱚᱸᱰᱮ ᱫᱚ ᱥᱚᱨᱠᱟᱨᱤ ᱮᱠᱡᱟᱢ ᱞᱟᱹᱜᱤᱫ ᱚᱸᱰᱮ ᱯᱨᱤᱯᱟᱨᱮᱥᱚᱱ ᱦᱟᱛᱟᱣ ᱜᱟᱱᱚᱜ ᱜᱮᱭᱟ ᱯᱨᱤᱯᱟᱨᱮᱥᱚᱱ ᱠᱚ ᱯᱷᱨᱤ ᱠᱳᱨᱥ

ᱚᱱᱟᱛᱮ ᱚᱱᱟᱠᱚᱜᱮ ᱥᱚᱨᱠᱟᱨᱤ ᱪᱟᱹᱠᱨᱤ ᱞᱟᱹᱜᱤᱫ ᱯᱤᱯᱟᱨᱮᱥᱚᱱ ᱤᱧ ᱦᱟᱛᱟᱣ ᱜᱮᱭᱟ ᱥᱮ ᱚᱱᱟ ᱮᱯ ᱫᱚᱹᱧ ᱵᱮᱵᱚᱦᱟᱨ ᱜᱮᱭᱟ